ᱱᱚᱶᱟ ᱡᱤᱵᱠᱟᱹ ᱥᱮ ᱵᱟᱹᱲᱥᱤ ᱦᱟᱹᱠᱩ ᱥᱟᱵ ᱵᱟᱠᱷᱨᱟ ᱛᱮ ᱱᱚᱶᱟ ᱵᱟᱹᱲᱥᱤ ᱛᱮ ᱦᱟᱹᱠᱩ ᱥᱟᱵ ᱞᱮᱠᱚ ᱠᱷᱟᱱ ᱦᱮᱸ ᱟᱹᱰᱤ ᱠᱚᱡ ᱨᱟᱹᱥᱠᱟᱹ ᱧᱟᱢᱚᱜᱼᱟ ᱦᱟᱠᱩᱭ ᱡᱚᱢ ᱞᱮᱠᱷᱟᱱ ᱦᱮᱸ ᱡᱩᱫᱤᱢ ᱜᱚᱦᱚᱲᱟᱠᱟᱫᱮᱭᱟ ᱟᱹᱰᱤ ᱨᱟᱹᱥᱠᱟᱹ ᱧᱟᱢᱚᱜᱼᱟ ᱟᱫᱚ ᱦᱚᱸᱜᱼᱚ ᱱᱚᱶᱟ ᱡᱤᱵᱠᱟᱹ ᱛᱮ ᱫᱚ ᱟᱹᱰᱤ ᱨᱟᱹᱥᱠᱟᱹ ᱜᱮ ᱵᱩᱡᱟᱹᱜᱼᱟ ᱟᱨ ᱟᱵᱚᱨᱮᱱ ᱫᱟᱨᱟᱢ ᱛᱟᱭᱚᱢ ᱯᱤᱲᱦᱤ ᱠᱚ ᱱᱚᱶᱟ ᱡᱤᱵᱠᱟᱹᱣ ᱨᱮ ᱛᱟᱦᱮᱱ ᱢᱟᱠᱚ